ᱛᱷᱟᱹᱱᱤᱛ ᱵᱤᱨᱤᱫ ᱥᱮ ᱠᱟᱨᱩ ᱵᱤᱨᱤᱫ ᱫᱚ ᱛᱤ ᱛᱮ ᱵᱮᱱᱟᱣᱟᱱ ᱵᱤᱨᱤᱫ ᱠᱚ ᱡᱟᱦᱟᱸ ᱫᱚ ᱵᱚᱠᱨᱟ ᱦᱟᱥᱟ ᱨᱮᱱ ᱦᱟᱹᱛᱤ ᱥᱟᱫᱚᱢ ᱴᱮᱨᱟᱠᱚᱴᱟ ᱵᱤᱨᱤᱫ ᱡᱚᱱᱚᱜ ᱯᱟᱹᱴᱤᱭᱟᱹ ᱱᱟᱦᱮᱞ ᱥᱟᱜᱟᱲ ᱜᱟᱹᱰᱤ ᱚᱲᱟᱜ ᱡᱮᱨᱮᱲ ᱯᱚᱛᱟᱣ ᱮᱢᱟᱱ ᱠᱚ ᱱᱚᱶᱟ ᱵᱤᱨᱤᱫ ᱫᱚ ᱚᱲᱟᱜ ᱨᱮᱱ ᱜᱚᱜᱚ ᱵᱟᱵᱟ ᱛᱟᱠᱚ ᱴᱷᱮᱱ ᱧᱮᱞ ᱟᱨ ᱞᱟᱹᱭ ᱥᱮᱸᱬᱟ ᱟᱹᱜᱩ ᱛᱟᱞᱟᱛᱮ ᱱᱚᱶᱟ ᱵᱤᱨᱤᱫ ᱫᱚ ᱦᱩᱰᱤᱝ ᱦᱩᱰᱤᱝ ᱠᱷᱚᱱ ᱧᱮᱞ ᱥᱮᱸᱬᱟ ᱛᱟᱞᱟᱛᱮ ᱪᱮᱫ ᱟᱹᱜᱩ ᱟᱠᱟᱱᱟ ᱥᱮᱫᱟᱭ ᱵᱤᱫᱟᱹᱞ ᱠᱷᱚᱱᱟᱜ ᱚᱱᱟ ᱵᱤᱨᱤᱫ ᱠᱚ ᱟᱞᱚ ᱟᱫᱚᱜ ᱢᱟ ᱚᱱᱟ ᱫᱤᱥᱟᱹ ᱫᱚᱦᱚᱭ ᱞᱟᱹᱜᱤᱫ ᱦᱩᱰᱤᱧ ᱵᱟᱹᱵᱩ ᱢᱟᱹᱭ ᱛᱟᱠᱚ ᱚᱱᱟ ᱠᱚ ᱞᱟᱹᱭ ᱪᱮᱫ ᱟᱠᱚᱣᱟ ᱟᱨ ᱮᱱᱮᱡ ᱥᱮᱨᱮᱧ ᱛᱟᱞᱟᱛᱮ ᱟᱠᱚᱣᱟᱜ ᱥᱮᱨᱣᱟ ᱨᱮᱱᱟᱜ ᱨᱟᱭ ᱨᱤᱛ ᱠᱚ ᱞᱟᱹᱭ ᱟᱠᱚᱣᱟ ᱡᱮᱢᱚᱱ ᱵᱟᱦᱟ ᱥᱚᱦᱨᱟᱭ ᱞᱟᱸᱜᱬᱮ ᱠᱟᱨᱟᱢ ᱥᱟᱠᱨᱟᱛ ᱫᱚᱝ ᱱᱚᱣᱟ ᱠᱚᱫᱚ ᱥᱟᱞᱮ ᱠᱮ ᱥᱟᱞᱮ ᱦᱩᱭᱩᱜᱼᱟ ᱡᱮᱢᱚᱱ ᱵᱟᱦᱟ ᱫᱚ ᱢᱩᱞᱩᱜ ᱢᱚᱬᱮ ᱢᱟᱦᱟᱸ ᱨᱮ ᱡᱟᱦᱮᱨ ᱛᱷᱟᱱ ᱨᱮᱠᱚ ᱵᱚᱜᱟᱸ ᱵᱩᱨᱩᱜᱼᱟ ᱥᱟᱱᱟᱢ ᱟᱹᱛᱩ ᱦᱚᱲ ᱦᱚᱯᱚᱱ ᱮᱨᱟ ᱢᱤᱥᱮᱨᱟ ᱠᱚ ᱱᱮᱣᱛᱟ ᱟᱹᱜᱩ ᱠᱚᱣᱟ ᱟᱨᱦᱚᱸ ᱚᱱᱠᱟ ᱜᱮ ᱥᱚᱦᱨᱟᱭ ᱨᱮᱦᱚᱸ ᱥᱟᱱᱛᱟᱲᱟᱜ ᱫᱚ ᱥᱚᱦᱨᱟᱭ ᱫᱚ ᱟᱹᱰᱤ ᱢᱟᱨᱟᱝ ᱯᱚᱨᱚᱵ ᱠᱟᱱᱟ ᱚᱱᱟ ᱫᱚ ᱢᱚᱬᱮ ᱥᱤᱧ ᱢᱚᱬᱮ ᱧᱤᱫᱟᱹ ᱠᱚ ᱯᱟᱞᱚᱱᱟ ᱚᱱᱟ ᱯᱚᱨᱚᱵ ᱨᱮ ᱮᱱᱮᱡᱟ ᱠᱚ ᱰᱮᱨᱮᱧᱟ ᱠᱚ ᱟᱨ ᱦᱚᱯᱚᱱ ᱮᱨᱟ ᱢᱤᱥᱮᱨᱟ ᱠᱚ ᱠᱷᱚᱡ ᱠᱚᱣᱟ ᱟᱨᱦᱚᱸ ᱚᱱᱠᱟ ᱜᱮ ᱞᱟᱸᱜᱬᱮ ᱱᱚᱶᱟ ᱞᱟᱸᱜᱬᱮ ᱫᱚ ᱡᱟᱦᱟᱸ ᱨᱮᱜᱮ ᱠᱚ ᱮᱱᱮᱡᱟ ᱱᱚᱶᱟ ᱫᱚ ᱞᱟᱜᱟᱸ ᱯᱷᱟᱨᱪᱟ ᱞᱟᱹᱜᱤᱫ ᱮᱱᱮᱡ ᱥᱮᱨᱮᱧ ᱟᱠᱚ ᱚᱱᱠᱟ ᱜᱮ ᱟᱨᱦᱚᱸ ᱠᱟᱨᱟᱢ ᱱᱚᱶᱟ ᱠᱟᱨᱟᱢ ᱥᱮᱨᱮᱧ ᱦᱚᱸ ᱠᱟᱨᱟᱢ ᱜᱚᱥᱟᱸᱭ ᱥᱮ ᱥᱮᱵᱟᱭᱮ ᱞᱟᱹᱜᱤᱫ ᱠᱟᱨᱟᱢᱚᱜ ᱟᱠᱚ ᱯᱮᱲᱟ ᱯᱟᱹᱦᱲᱟᱹ ᱠᱚ ᱱᱮᱶᱛᱟ ᱠᱚᱣᱟ ᱚᱱᱠᱟ ᱜᱮ ᱟᱨᱚ ᱥᱟᱠᱨᱟᱛ ᱱᱚᱶᱟ ᱫᱚ ᱜᱩᱡᱩᱜ ᱵᱟᱧᱪᱟᱜ ᱯᱚᱨᱚᱵ ᱠᱟᱱᱟ ᱪᱟᱸᱫᱚ ᱢᱩᱪᱟᱹᱫ ᱨᱮ ᱡᱟᱦᱟᱸᱭ ᱡᱟᱦᱟᱸ ᱨᱮᱜᱮ ᱠᱚ ᱛᱟᱦᱮᱸᱱᱟ ᱥᱟᱠᱨᱟᱛ ᱨᱮᱫᱚ ᱢᱤᱫᱴᱽᱷᱮᱱ ᱠᱚ ᱯᱚᱨᱚᱵᱚᱜᱼᱟ ᱡᱚᱢᱟᱜ ᱧᱩᱣᱟᱜ ᱟᱨᱠᱚ ᱥᱮᱨᱮᱧ ᱟᱠᱚ ᱚᱱᱠᱟ ᱜᱮ ᱟᱨᱚ ᱫᱚᱝ ᱱᱚᱣᱟ ᱫᱚ ᱵᱤᱦᱟᱹ ᱵᱟᱯᱞᱟ ᱚᱠᱛᱚ ᱠᱚ ᱮᱱᱮᱡ ᱥᱮᱨᱮᱧᱟ ᱟᱨ ᱵᱷᱟᱸᱰᱟᱱ ᱚᱠᱛᱚ ᱦᱚᱸᱠᱚ ᱥᱮᱨᱮᱧ ᱜᱮᱭᱟ ᱟᱨ ᱯᱷᱩᱞ ᱚᱠᱛᱚ ᱦᱚᱸᱠᱚ ᱥᱮᱨᱮᱧ ᱜᱮᱭᱟ ᱱᱚᱝᱠᱟ ᱜᱮ ᱥᱮᱨᱮᱧ ᱟᱨ ᱮᱱᱮᱡ ᱛᱟᱞᱟᱛᱮ ᱩᱱᱠᱩᱣᱟᱜ ᱞᱟᱠᱪᱟᱨ ᱟᱨ ᱱᱟᱜᱟᱢ ᱥᱚᱫᱚᱨᱚᱜᱼᱟ